ᱵᱷᱟᱨᱚᱛ ᱨᱮᱱ ᱟᱹᱰᱤ ᱞᱮᱠᱟᱱ ᱥᱟᱬᱮᱥᱤᱭᱟ ᱢᱮᱱᱟᱜ ᱠᱚᱣᱟ ᱱᱮᱛᱟᱨ ᱫᱚ ᱱᱟᱣᱟ ᱱᱚᱣᱟ ᱤᱭᱟᱹ ᱠᱚ ᱩᱰᱩᱠ ᱫᱟ ᱦᱳᱲᱳ ᱫᱟᱞ ᱢᱤᱥᱤᱱ ᱠᱚ ᱦᱩᱲᱩ ᱨᱚᱦᱚᱭ ᱢᱤᱥᱤᱱ ᱵᱟᱝ ᱛᱟᱦᱮᱠᱟᱱᱟ ᱦᱳᱲᱳ ᱠᱚ ᱫᱟᱞ ᱵᱟᱝ ᱞᱟᱦᱟ ᱛᱮᱫᱚ ᱵᱟᱝ ᱛᱟᱦᱮᱠᱟᱱᱟ ᱦᱳᱲᱳ ᱫᱟᱞ ᱢᱤᱥᱤᱱ ᱱᱮᱛᱟᱨ ᱫᱚ ᱦᱳᱲᱳ ᱫᱟᱞ ᱢᱤᱥᱤᱱ ᱠᱚ ᱩᱰᱩᱝ ᱠᱟᱫᱟ ᱱᱮᱛᱟᱨ ᱫᱚ ᱵᱚᱦᱩᱛ ᱨᱚᱠᱚᱢ ᱰᱟᱠᱛᱟᱨ ᱦᱚᱸ ᱱᱟᱱᱟ ᱨᱚᱠᱚᱢᱟᱜ ᱡᱚᱱᱛᱨᱚ ᱠᱚ ᱩᱰᱩᱠ ᱠᱟᱫᱟ ᱨᱟᱱ ᱠᱚᱠᱚ ᱩᱰᱩᱝ ᱠᱟᱫᱟ ᱫᱟᱨᱮ ᱨᱮ ᱡᱮᱢᱚᱱ ᱯᱨᱟᱱ ᱢᱮᱱᱟᱜᱼᱟ ᱟᱭᱢᱟ ᱟᱭᱢᱟ ᱨᱚᱠᱚᱢ ᱱᱮᱛᱟᱨ ᱫᱚᱠᱚ ᱩᱰᱩᱝ ᱠᱟᱫᱟ ᱵᱤᱜᱽᱜᱟᱱᱤ ᱦᱚᱨᱚᱜ ᱵᱟᱸᱫᱮ ᱠᱚ ᱱᱟᱣᱟ ᱱᱟᱣᱟ ᱠᱚ ᱩᱰᱩᱝ ᱠᱟᱫᱟ ᱨᱚᱠᱮᱴ ᱠᱚᱠᱚ ᱩᱰᱩᱝ ᱠᱟᱫᱟ ᱪᱟᱸᱫᱚ ᱨᱮ